ᱱᱚᱶᱟ ᱠᱟᱞᱟᱨ ᱯᱮᱹᱱ ᱠᱟᱹᱴᱤᱡ ᱜᱤᱫᱽᱨᱟᱹ ᱞᱟᱹᱜᱤᱫ ᱟᱹᱰᱤ ᱵᱷᱟᱜᱤ ᱜᱮᱭᱟ ᱟᱨ ᱟᱨᱴᱤᱥ ᱠᱚ ᱞᱟᱹᱜᱤᱫ ᱦᱚᱸ ᱟᱹᱰᱤ ᱵᱷᱟᱜᱤ ᱜᱮᱭᱟ ᱥᱩᱵᱤᱫᱟ ᱡᱚᱱᱚᱠ ᱜᱮᱭᱟ ᱡᱟᱦᱟᱸᱱᱟᱜ ᱟᱨ ᱵᱟᱠᱷᱟᱱ ᱡᱟᱦᱟᱱᱟᱜ ᱰᱨᱚᱭᱤᱝ ᱠᱷᱟᱹᱛᱤᱨ ᱛᱮ ᱰᱨᱚᱭᱤᱝ ᱠᱷᱟᱹᱛᱤᱨ ᱛᱮ ᱱᱚᱶᱟ ᱟᱨᱴᱤᱥ ᱠᱚ ᱵᱟᱝᱠᱷᱟᱡ ᱥᱟᱨ ᱢᱮᱰᱟᱢ ᱠᱚᱦᱚᱸ ᱠᱚ ᱡᱩᱛ ᱜᱮᱭᱟ ᱱᱚᱶᱟ ᱰᱨᱚᱭᱤᱝ ᱠᱷᱟᱹᱛᱤᱨ ᱠᱟᱞᱟᱨ ᱯᱮᱹᱱᱥᱤᱞ